ᱵᱷᱟᱨᱚᱛ ᱫᱤᱥᱚᱢ ᱟᱹᱰᱤ ᱫᱤᱱ ᱯᱚᱨᱮ ᱠᱷᱚᱱ ᱜᱮ ᱱᱤᱛᱚᱜ ᱟᱵᱚ ᱵᱷᱟᱨᱚᱛ ᱫᱤᱥᱚᱢ ᱨᱮ ᱪᱤᱠᱤᱛᱥᱟ ᱥᱮᱵᱟ ᱨᱮᱱᱟᱜ ᱫᱚ ᱟᱹᱰᱤ ᱱᱟᱯᱟᱭ ᱵᱮᱵᱚᱥᱛᱷᱟ ᱢᱮᱱᱟᱜᱼᱟ ᱱᱤᱛᱚᱜ ᱡᱚᱛᱚ ᱡᱟᱭᱜᱟ ᱡᱚᱛᱚ ᱴᱚᱴᱷᱟ ᱨᱮᱜᱮ ᱥᱚᱨᱠᱟᱨᱤ ᱠᱮᱱᱫᱨᱚ ᱠᱷᱩᱞᱟᱹᱣ ᱠᱟᱱᱟ ᱡᱟᱦᱟᱸ ᱨᱮᱫᱚ ᱟᱵᱚ ᱦᱚᱲ ᱦᱚᱯᱚᱱ ᱠᱚ ᱯᱷᱨᱤ ᱛᱮ ᱰᱟᱠᱛᱟᱨ ᱴᱷᱮᱱ ᱧᱮᱞ ᱦᱚᱪᱚ ᱠᱟᱛᱮᱫ ᱨᱟᱱ ᱵᱚᱱ ᱧᱟᱢ ᱫᱟᱲᱮᱭᱟᱜᱼᱟ ᱚᱱᱟ ᱠᱚᱫᱚ ᱟᱹᱰᱤ ᱱᱟᱯᱟᱭ ᱜᱮ ᱦᱩᱭ ᱠᱟᱱᱟ ᱟᱨ ᱱᱚᱛᱮ ᱠᱷᱚᱨᱚᱪ ᱦᱚᱸ ᱠᱟᱹᱡ ᱵᱟᱧᱪᱟᱜ ᱛᱟᱵᱚᱱᱟ ᱪᱮᱫᱟᱜ ᱥᱮ ᱟᱵᱚ ᱫᱚ ᱩᱱᱟᱹᱜ ᱴᱟᱠᱟ ᱯᱚᱭᱥᱟ ᱠᱟᱢᱟᱣ ᱦᱚᱲ ᱵᱟᱝ ᱠᱟᱱᱟ ᱵᱚᱱ ᱚᱱᱟᱛᱮ ᱥᱚᱨᱠᱟᱨ ᱦᱚᱸ ᱚᱱᱠᱟᱱ ᱥᱩᱵᱤᱫᱷᱟᱭ ᱮᱢ ᱟᱠᱟᱫᱼᱟ ᱥᱚᱨᱠᱟᱨᱤ ᱦᱟᱥᱯᱟᱛᱟᱞ ᱨᱮ ᱯᱷᱨᱤ ᱛᱮ ᱰᱟᱠᱛᱟᱨ ᱴᱷᱮᱱ ᱧᱮᱞ ᱦᱚᱪᱚ ᱠᱟᱛᱮᱫ ᱨᱟᱱ ᱧᱟᱢᱚᱜ ᱠᱟᱱᱟ ᱥᱚᱨᱠᱟᱨᱟᱜ ᱟᱹᱰᱤ ᱨᱚᱠᱚᱢ ᱥᱠᱤᱢ ᱢᱮᱱᱟᱜᱼᱟ ᱡᱮᱢᱚᱱ ᱟᱹᱭᱩᱥᱢᱟᱱ ᱠᱟᱨᱰ ᱠᱚ ᱯᱟᱸᱪ ᱞᱟᱠᱷ ᱫᱷᱟᱹᱵᱤᱡ ᱯᱷᱨᱤ ᱛᱮ ᱪᱤᱠᱤᱛᱥᱟᱢ ᱧᱟᱢ ᱫᱟᱲᱮᱭᱟᱜᱼᱟ ᱟᱨ ᱠᱳᱵᱷᱤᱰ ᱢᱚᱦᱟᱢᱟᱨᱤ ᱨᱮᱱᱟᱜ ᱫᱚ ᱟᱹᱰᱤ ᱮᱴᱟᱜ ᱨᱚᱠᱚᱢ ᱚᱱᱩᱵᱷᱚᱵ ᱛᱟᱦᱮᱸ ᱠᱟᱱᱟ ᱢᱟᱱᱮ ᱴᱟᱴᱠᱟ ᱴᱟᱴᱠᱟ ᱡᱤᱵᱚᱱ ᱨᱮ ᱢᱟᱱᱮ ᱴᱟᱴᱠᱟ ᱰᱷᱲᱟ ᱧᱟᱢᱮᱱ ᱞᱮᱠᱟ ᱚᱱᱩᱵᱷᱚᱵ ᱛᱟᱦᱮᱸ ᱠᱟᱱᱟ ᱵᱷᱟᱨᱚᱛ ᱥᱚᱨᱠᱟᱨ ᱡᱮᱢᱚᱱ ᱢᱤᱫ ᱧᱤᱫᱟᱹ ᱵᱷᱤᱛᱤᱨ ᱨᱮ ᱞᱚᱠᱰᱟᱣᱩᱱ ᱠᱮᱫ ᱟᱭ ᱛᱚᱵᱮ ᱦᱚᱲ ᱡᱟᱦᱟᱸ ᱨᱮ ᱵᱟᱝ ᱡᱟᱦᱟᱸ ᱨᱮᱠᱚ ᱛᱟᱦᱮᱭᱮᱱᱟ ᱚᱱᱟᱛᱮ ᱤᱧ ᱦᱚᱸ ᱚᱱᱠᱟᱜᱮ ᱚᱱᱛᱮ ᱨᱤᱧ ᱛᱟᱦᱮᱸ ᱠᱟᱱᱟ ᱠᱟᱛᱮᱫ ᱢᱟᱱᱮ ᱡᱚᱢᱟᱜ ᱧᱩᱣᱟᱜ ᱛᱮ ᱟᱹᱰᱤ ᱠᱚᱥᱴᱚ ᱛᱟᱦᱮᱸ ᱠᱟᱱᱟ ᱚᱲᱟᱜ ᱠᱷᱚᱱ ᱚᱰᱳᱠ ᱵᱟᱭ ᱜᱟᱱᱚᱜ ᱠᱟᱱ ᱛᱟᱦᱮᱱᱟ ᱚᱱᱟᱛᱮ ᱚᱱᱟ ᱚᱱᱩᱵᱷᱩᱵᱽ ᱫᱚ ᱟᱹᱰᱤ ᱵᱚᱛᱚᱨᱟᱜ ᱞᱮᱠᱟᱜᱮ ᱞᱟᱹᱭ ᱜᱟᱱᱚᱜᱼᱟ ᱛᱟᱦᱮᱸ ᱠᱟᱱᱟ ᱪᱮᱫᱟᱜ ᱥᱮ ᱟᱹᱰᱤ ᱜᱟᱱ ᱦᱚᱲ ᱜᱮᱠᱚ ᱜᱚᱡ ᱮᱱᱟ ᱜᱚᱡ ᱦᱚᱸ ᱟᱨ ᱚᱱᱟ ᱢᱚᱦᱟᱢᱟᱹᱨᱤ ᱨᱮ ᱢᱮᱱ ᱜᱟᱱᱚᱜᱼᱟ ᱟᱵᱚ ᱵᱷᱟᱨᱚᱛ ᱨᱮᱦᱚᱸ ᱴᱤᱠᱟᱹ ᱠᱚᱨᱚᱱ ᱠᱚ ᱦᱩᱭᱮᱱ ᱛᱮ ᱱᱟᱯᱟᱭ ᱜᱮ ᱢᱟᱱᱮ ᱨᱤᱠᱳᱵᱷᱟᱨᱤ ᱦᱩᱭᱮᱱᱟ ᱚᱱᱟ ᱠᱚᱨᱳᱱᱟ ᱠᱚᱨᱳᱱᱟ ᱪᱟᱵᱟᱭᱮᱱᱟ ᱢᱮᱱ ᱜᱟᱱᱚᱜᱼᱟ ᱱᱤᱛᱚᱜ ᱫᱚ ᱟᱨ ᱟᱞᱮᱭᱟᱜ ᱱᱚᱛᱮ ᱴᱚᱴᱷᱟ ᱠᱚᱨᱮᱫ ᱫᱚ ᱠᱤᱪᱷᱩᱜᱟᱱ ᱟᱨᱚ ᱥᱩᱵᱤᱫᱷᱟ ᱧᱟᱢ ᱞᱮᱱᱠᱷᱟᱱ ᱱᱚᱣᱟ ᱥᱚᱨᱠᱟᱨᱤ ᱥᱟᱥᱛᱷᱚ ᱠᱮᱱᱫᱨᱚ ᱠᱚᱨᱮᱫ ᱰᱟᱠᱛᱟᱨ ᱠᱚ ᱥᱚᱢᱚᱭ ᱨᱮ ᱵᱟᱠᱚ ᱧᱟᱢᱚᱜ ᱠᱟᱱᱟ ᱨᱟᱱ ᱠᱚ ᱥᱚᱢᱚᱭ ᱨᱮ ᱵᱟᱭ ᱧᱟᱢᱚᱜ ᱠᱟᱱᱟ ᱚᱱᱟ ᱠᱚ ᱠᱟᱹᱴᱤᱡ ᱥᱩᱵᱤᱫᱷᱟ ᱞᱮᱱᱠᱷᱟᱱ ᱫᱚ ᱱᱟᱯᱟᱭ ᱠᱚᱜᱼᱟ ᱚᱱᱟ ᱠᱚᱜᱮ ᱟᱨ ᱡᱮ ᱥᱚᱢᱚᱭ ᱢᱚᱛᱚ ᱨᱩᱜᱤ ᱪᱤᱠᱤᱛᱥᱟᱭ ᱧᱟᱢ ᱠᱮᱜᱼᱟᱭ ᱪᱮᱫᱟᱜ ᱥᱮ ᱵᱟᱝᱠᱷᱟᱱ ᱥᱚᱢᱚᱭ ᱨᱮ ᱪᱤᱠᱤᱛᱥᱟ ᱡᱩᱫᱤ ᱵᱟᱝ ᱧᱟᱢᱚᱜᱼᱟ ᱠᱤᱱᱛᱩ ᱨᱳᱜᱤ ᱵᱮᱥ ᱨᱮ ᱠᱟᱹᱴᱤᱡ ᱥᱚᱢᱚᱭ ᱞᱟᱜᱟᱜᱼᱟ ᱟᱨ ᱠᱤᱪᱷᱩᱜᱟᱱ ᱮᱢᱵᱩᱞᱮᱱᱥ ᱠᱚ ᱛᱟᱦᱮᱱ ᱫᱚᱨᱠᱟᱨ ᱱᱚᱛᱮ ᱟᱛᱳ ᱫᱤᱥᱚᱢ ᱞᱟᱹᱜᱤᱫ ᱡᱮᱢᱚᱱ ᱢᱤᱫᱴᱟᱱ ᱜᱟᱱ ᱵᱞᱚᱠ ᱯᱚᱧᱪᱟᱭᱮᱛ ᱞᱮᱵᱮᱞ ᱨᱮ ᱢᱤᱫᱴᱟᱱ ᱜᱟᱱ ᱮᱢᱵᱩᱞᱮᱱᱥ ᱛᱟᱦᱮᱱ ᱫᱚᱨᱠᱟᱨ ᱢᱤᱫᱴᱟᱱ ᱵᱟᱨᱭᱟ ᱤᱱᱟᱹ ᱠᱷᱟᱱ ᱫᱚ ᱥᱚᱸᱜᱮ ᱥᱚᱸᱜᱮ ᱨᱳᱜᱤᱢ ᱤᱫᱤ ᱫᱟᱲᱮᱭᱟᱭᱟ ᱦᱟᱥᱯᱟᱛᱟᱞ ᱟᱨ ᱵᱟᱠᱷᱟᱱ ᱜᱟᱹᱰᱤ ᱧᱟᱢᱛᱮ ᱟᱹᱰᱤ ᱢᱩᱥᱠᱤᱞ ᱧᱚᱜ ᱜᱮᱭᱟ ᱚᱱᱟ ᱠᱚ ᱞᱟᱹᱠᱛᱤᱜ ᱠᱟᱱᱟ ᱱᱮᱜ ᱮ ᱱᱤᱭᱟᱹ ᱠᱚ ᱡᱤᱱᱤᱥ ᱠᱚᱜᱮ ᱞᱟᱹᱠᱛᱤᱜ ᱠᱟᱱᱟ